ᱥᱮᱭᱟᱨ ᱵᱟᱡᱟᱨ ᱨᱮᱫᱚ ᱡᱤᱱᱤᱥ ᱠᱚ ᱢᱤᱫ ᱫᱷᱟᱣ ᱰᱷᱮᱨᱚᱜ ᱠᱷᱟᱱ ᱟᱨ ᱢᱤᱫ ᱫᱷᱟᱣ ᱠᱚᱢᱚᱜᱼᱟ ᱡᱚᱛᱚ ᱥᱟᱢᱟᱱ ᱨᱮᱱᱟᱜ ᱡᱤᱱᱤᱥ ᱢᱤᱫᱴᱟᱝ ᱫᱟᱢᱫᱚ ᱵᱟᱝᱜᱮ ᱛᱟᱦᱮᱱᱟ ᱟᱨ ᱟᱞᱟᱜᱽᱼᱟᱞᱟᱜᱽ ᱡᱤᱱᱤᱥ ᱥᱟᱢᱟᱱ ᱨᱮᱱᱟᱜ ᱟᱞᱟᱜᱽᱼᱟᱞᱟᱜᱽ ᱫᱟᱢ ᱛᱟᱦᱮᱱᱟ ᱡᱟᱦᱟᱸ ᱥᱟᱢᱟᱱ ᱰᱷᱮᱨ ᱱᱟᱯᱟᱭᱟ ᱡᱟᱦᱟᱸ ᱥᱟᱢᱟᱱ ᱰᱷᱮᱨ ᱠᱟᱹᱢᱤᱨᱮ ᱞᱟᱜᱟᱜᱼᱟ ᱚᱱᱟ ᱠᱚᱫᱚ ᱚᱱᱠᱟ ᱞᱮᱠᱟ ᱫᱟᱢ ᱛᱟᱦᱮᱱᱟ ᱟᱨ ᱥᱮᱭᱟᱨ ᱵᱟᱡᱟᱨ ᱨᱮ ᱟᱹᱰᱤᱜᱟᱱ ᱡᱤᱱᱤᱥ ᱧᱟᱢᱚᱜᱼᱟ ᱡᱟᱦᱟᱸᱞᱮᱠᱟ ᱯᱷᱚᱞ ᱡᱚ ᱡᱟᱦᱟᱸᱞᱮᱠᱟ ᱟᱭᱢᱟᱼᱟᱭᱢᱟ ᱡᱤᱱᱤᱥ ᱧᱟᱢᱚᱜᱼᱟ ᱟᱨ ᱥᱮᱭᱟᱨ ᱵᱟᱡᱟᱨ ᱨᱮ ᱱᱮᱛᱟᱨ ᱢᱟ ᱟᱹᱰᱤ ᱡᱟᱢᱟᱱᱟ ᱟᱵᱚ ᱱᱚᱣᱟ ᱵᱷᱟᱨᱚᱛ ᱫᱤᱥᱚᱢ ᱨᱮᱦᱚᱸ ᱚᱱᱟ ᱡᱟᱢᱟᱱᱟ ᱟᱫᱷᱟᱨᱛᱮ ᱡᱚᱛᱚ ᱦᱚᱲ ᱱᱮᱛᱟᱨ ᱫᱚ ᱛᱮ ᱡᱚᱛᱚᱱᱟᱜ ᱠᱚ ᱮᱫᱟ ᱟᱨ ᱡᱟᱦᱟᱸᱞᱮᱠᱟ ᱚᱱᱟ ᱟᱫᱷᱟᱨ ᱛᱮᱠᱚ ᱮᱫᱟ ᱱᱚᱣᱟ ᱠᱚᱫᱚ ᱥᱩᱵᱤᱫᱷᱟ ᱫᱚ ᱥᱩᱵᱤᱫᱷᱟ ᱜᱮᱭᱟ ᱵᱟᱹᱠᱤ ᱠᱟᱹᱴᱤᱡ ᱱᱟᱥᱮ ᱵᱚᱛᱚᱨ ᱢᱮᱱᱟᱜᱼᱟ ᱡᱩᱫᱤ ᱢᱟᱱᱞᱳ ᱨᱮᱱᱟᱜ ᱱᱟᱥᱮ ᱛᱟᱦᱮᱱᱟ ᱮᱱᱠᱷᱟᱱ ᱫᱚ ᱚᱱᱟ ᱟᱫᱷᱟᱨᱛᱮ ᱟᱢ ᱵᱟᱢ ᱫᱟᱲᱮᱭᱟᱜ ᱠᱷᱟᱱ ᱥᱟᱢᱟᱱ ᱵᱮᱥᱛᱮ ᱵᱟᱢ ᱧᱟᱢ ᱫᱟᱲᱮᱭᱟᱜᱼᱟ ᱟᱜᱚᱨ ᱡᱩᱫᱤ ᱟᱢ ᱚᱱᱟ ᱵᱮᱥᱛᱮ ᱵᱟᱭ ᱧᱟᱢᱟ ᱩᱱ ᱡᱚᱠᱷᱚᱱ ᱡᱟᱦᱟᱸ ᱛᱤᱱ ᱡᱚᱠᱷᱚᱱ ᱟᱢᱮᱢ ᱦᱟᱛᱟᱣᱟ ᱩᱱ ᱡᱚᱠᱷᱚᱱ ᱜᱮ ᱮᱱᱠᱷᱟᱱ ᱩᱱ ᱡᱚᱠᱷᱚᱱ ᱚᱱᱟᱛᱮ ᱟᱢ ᱥᱟᱢᱟᱱ ᱵᱟᱝᱜᱮᱢ ᱧᱟᱢ ᱫᱟᱲᱮᱭᱟᱜᱼᱟ ᱪᱮᱫᱟᱜ ᱥᱮ ᱛᱟᱢ ᱵᱟᱭ ᱜᱟᱱᱚᱜᱼᱟ ᱚᱱᱟᱛᱮ ᱱᱟᱯᱟᱭ ᱫᱚ ᱱᱟᱯᱟᱭ ᱜᱮᱭᱟ ᱵᱟᱹᱠᱤ ᱚᱱᱟ ᱨᱮᱱᱟᱜᱦᱚᱸ ᱵᱮᱥ ᱥᱩᱵᱤᱫᱷᱟ ᱛᱟᱦᱮᱱ ᱢᱟ ᱨᱮᱱᱟᱜ ᱭᱟ ᱵᱟᱝ ᱟᱢᱟᱜ ᱨᱮᱱᱟᱜ ᱭᱟ ᱟᱢᱟᱜ ᱡᱟᱦᱟᱸ ᱠᱚᱛᱟᱢ ᱛᱟᱦᱮᱱᱟ ᱩᱱᱦᱚᱸ ᱵᱮᱥ ᱠᱷᱟᱨᱟᱯ ᱠᱚ ᱟᱞᱚ ᱛᱟᱦᱮᱱ ᱢᱟ ᱛᱟᱠᱤ ᱵᱮᱥᱮ ᱠᱟᱹᱢᱤᱭ ᱢᱟ ᱮᱱᱠᱷᱟᱱ ᱜᱮ ᱥᱮᱭᱟᱨ ᱵᱟᱡᱟᱨ ᱵᱷᱟᱜᱮ ᱛᱮᱛᱟᱢ ᱜᱟᱱᱚᱜᱼᱟ